ᱪᱮᱫ ᱟᱢ ᱢᱚᱬᱮ ᱜᱚᱴᱟᱝ ᱚᱱᱠᱟᱱ ᱢᱟᱹᱦᱤᱛ ᱵᱟᱵᱚᱫᱛᱮᱢ ᱞᱟᱹᱭᱟ ᱡᱮᱢᱚᱱ ᱦᱩᱭᱩᱜ ᱠᱟᱱᱟ ᱜᱮᱞ ᱯᱩᱱ ᱯᱩᱥ

ᱤᱱᱟᱹ ᱯᱚᱨᱮ ᱦᱩᱭᱩᱜ ᱠᱟᱱᱟ ᱵᱟᱨ ᱯᱷᱟᱹᱜᱩᱱ ᱤᱱᱟᱹ ᱯᱚᱨᱮ ᱦᱩᱭᱩᱜ ᱠᱟᱱᱟ ᱯᱮ ᱜᱮᱞ ᱵᱟᱹᱭᱥᱟᱹᱠᱷ ᱤᱱᱟᱹ ᱯᱚᱨᱮ ᱦᱩᱭᱩᱜ ᱠᱟᱱᱟ ᱛᱩᱨᱩᱭ ᱟᱥᱟᱲ ᱤᱱᱟᱹ ᱯᱚᱨᱮ ᱦᱩᱭᱩᱜ ᱠᱟᱱᱟ ᱟᱨᱮ ᱥᱚᱦᱨᱟᱭ ᱱᱚᱣᱟ ᱨᱮᱱᱟᱜ ᱫᱚ ᱱᱤᱱᱟᱹ ᱜᱮ ᱵᱟᱰᱟᱭᱟ